ᱟᱛᱳ ᱴᱚᱞᱟ ᱠᱚᱨᱮᱧ ᱧᱮᱞ ᱵᱟᱲᱟᱭᱮᱫ ᱠᱚᱣᱟ ᱠᱩᱲᱤ ᱠᱚ ᱵᱟᱹᱦᱩ ᱠᱩᱲᱤ ᱠᱚ ᱢᱚᱸᱡᱽ ᱜᱮᱠᱚ ᱦᱚᱨᱚᱜ ᱵᱟᱸᱫᱮ ᱠᱚ ᱦᱚᱨᱚᱜ ᱵᱟᱲᱟᱣ ᱠᱟᱫᱟ ᱞᱩᱛᱩᱨ ᱨᱮᱱᱟᱜ ᱠᱚ ᱢᱟᱞᱟ ᱠᱚ ᱥᱟᱹᱲᱤ ᱠᱚ ᱢᱚᱸᱡᱽ ᱜᱮ ᱢᱮᱪᱤᱝ ᱠᱟᱛᱮᱜ ᱟᱫᱚ ᱤᱧᱦᱚᱸ ᱵᱩᱜᱤᱛᱮ ᱦᱚᱨᱚᱜ ᱵᱟᱸᱫᱮ ᱞᱟᱫᱮ ᱥᱟᱱᱟᱭᱤᱫᱤᱧ ᱠᱟᱱ ᱛᱮ ᱤᱧᱦᱚᱸ ᱤᱧ ᱨᱮᱱ ᱚᱲᱟᱜ ᱦᱚᱲ ᱤᱧ ᱢᱮᱛᱟ ᱫᱮᱭᱟ ᱫᱮᱞᱟ ᱤᱧᱦᱚᱸ ᱵᱟᱡᱟᱨᱛᱮ ᱤᱫᱤᱭᱤᱧ ᱢᱮ ᱟᱨ ᱤᱧᱟᱹᱜ ᱠᱩᱥᱤ ᱞᱮᱠᱟᱱᱟᱜ ᱡᱤᱱᱤᱥ ᱠᱚᱞᱟᱝ ᱠᱤᱨᱤᱧ ᱟᱹᱜᱩᱭᱟ ᱦᱚᱨᱚᱜ ᱵᱟᱸᱫᱮ ᱠᱚ ᱟᱫᱚ ᱞᱤᱧ ᱪᱟᱞᱟᱣᱱᱟ ᱟᱫᱚ ᱞᱩᱛᱩᱨ ᱨᱮᱱᱟᱜ ᱠᱚ ᱢᱟᱞᱟ ᱠᱚ ᱥᱟᱹᱲᱤ ᱠᱚᱧ ᱦᱟᱛᱟᱣ ᱠᱮᱫᱟ ᱟᱫᱚ ᱚᱱᱠᱟ ᱯᱚᱨᱚᱵᱽ ᱯᱟᱹᱞᱤᱨᱮ ᱥᱮ ᱵᱚᱲᱚ ᱫᱤᱱ ᱠᱚᱨᱮᱜ ᱦᱚᱨᱚᱜ ᱵᱟᱲᱟ ᱞᱟᱹᱜᱤᱫ ᱤᱧ ᱦᱟᱛᱟᱣ ᱡᱚᱱᱟᱣ ᱮᱱᱟ ᱟᱫᱚ ᱦᱮᱡ ᱠᱟᱛᱮᱜ ᱦᱚᱨᱚᱜ ᱞᱮᱜᱟᱭ ᱫᱟᱹᱧ ᱟᱫᱚ ᱠᱚ ᱚᱲᱟᱜ ᱨᱮᱱ ᱠᱚᱠᱚ ᱢᱤᱛᱟᱹᱧ ᱠᱟᱱᱟ ᱟᱹᱰᱤ ᱢᱚᱸᱡᱮᱢ ᱧᱮᱞᱚᱜ ᱠᱟᱱᱟ ᱟᱭᱢᱟ ᱫᱤᱱ ᱯᱚᱨᱮ ᱱᱚᱝᱠᱟᱱᱟᱜ ᱞᱩᱛᱩᱨ ᱨᱮᱱᱟᱜ ᱠᱚ ᱢᱟᱞᱟ ᱠᱚᱢ ᱞᱟᱫᱮ ᱞᱮᱜᱟ ᱠᱮᱫᱟ ᱟᱫᱚ ᱟᱹᱰᱤ ᱜᱮ ᱢᱚᱸᱡᱤᱧ ᱵᱩᱡᱷᱟᱹᱣ ᱠᱮᱫᱟ